ᱤᱧᱟᱹᱜ ᱟᱛᱳ ᱨᱮ ᱟᱸᱡᱚᱢ ᱟᱠᱟᱫ ᱜᱮᱭᱟᱹᱧ ᱜᱚᱲᱚᱢ ᱦᱟᱲᱟᱢ ᱥᱮ ᱜᱚᱲᱚᱢ ᱵᱩᱲᱦᱤ ᱛᱟᱠᱚ ᱴᱷᱮᱡ ᱠᱷᱚᱡ ᱥᱮᱫᱟᱭ ᱨᱮᱭᱟᱜ ᱠᱟᱹᱦᱤᱱᱤ ᱫᱚ

ᱵᱟᱝᱢᱟ ᱟᱞᱮ ᱟᱛᱳ ᱥᱩᱨ ᱥᱮᱡ ᱨᱮᱜᱮ ᱤᱝᱨᱮᱡᱽ ᱠᱚ ᱛᱟᱦᱮᱱ ᱠᱟᱱ ᱛᱟᱦᱮᱱᱟ

ᱚᱲᱟᱜ ᱠᱩᱡ ᱦᱚᱸ ᱛᱟᱦᱮᱸ ᱠᱟᱱ ᱛᱟᱠᱚ ᱜᱮᱭᱟ ᱥᱮᱧ ᱤᱧ ᱦᱚᱸ ᱚᱱᱟ ᱫᱚᱧ

ᱟᱠᱟᱫ ᱜᱮᱭᱟ ᱟᱨ ᱚᱸᱰᱮ ᱪᱟᱞᱟᱣ ᱠᱟᱛᱮᱜ ᱦᱚᱸᱧ ᱧᱮᱞ ᱟᱹᱜᱩ ᱟᱠᱟᱫ ᱜᱮᱭᱟ ᱱᱚᱣᱟ ᱜᱤ ᱠᱟᱹᱦᱤᱱᱤ ᱫᱚ